ᱥᱟᱱᱛᱟᱲᱤ ᱯᱟᱹᱨᱥᱤ ᱟᱢ ᱪᱮᱫ ᱮᱢ ᱢᱮᱱᱟ ᱜᱤᱫᱽᱨᱟᱹ ᱠᱚ ᱥᱟᱱᱛᱟᱲᱤ ᱯᱟᱹᱨᱥᱤ ᱥᱮᱬᱟ ᱞᱟᱹᱠᱛᱤ ᱠᱟᱱᱟ ᱦᱮᱸ ᱥᱮᱬᱟ ᱞᱟᱹᱠᱛᱤ ᱠᱟᱱᱟ ᱪᱮᱫᱟᱜ ᱟᱵᱚ ᱥᱟᱱᱛᱟᱲ ᱥᱚᱢᱟᱡᱽ ᱨᱮ ᱟᱵᱚ ᱟᱵᱚ ᱥᱟᱛᱮᱜ ᱫᱚ ᱵᱟᱝᱵᱚᱱ ᱯᱟᱲᱦᱟᱜ ᱠᱟᱱᱟ ᱪᱮᱫᱟᱜ ᱥᱮ ᱵᱟᱝᱞᱟ ᱛᱮᱵᱚᱱ ᱯᱟᱲᱦᱟᱜ ᱠᱟᱱᱟ ᱚᱱᱟᱛᱮ ᱥᱟᱱᱛᱟᱲᱤ ᱵᱷᱟᱥᱟ